ᱤᱧ ᱡᱟᱦᱟᱸ ᱡᱟᱭᱜᱟ ᱫᱟᱬᱟᱱᱤᱧ ᱪᱟᱞᱟᱜᱼᱟ ᱚᱱᱟ ᱨᱮᱱᱟᱜ ᱠᱤᱪᱷᱩ ᱫᱚ ᱱᱚᱣᱟ ᱠᱟᱱᱟ ᱥᱮ ᱠᱩᱥᱤᱭᱟᱜ ᱞᱮᱠᱟᱱᱟᱜ ᱫᱚ ᱱᱚᱣᱟ ᱠᱚ ᱢᱮᱱᱟᱜ ᱠᱟᱫᱟ ᱡᱟᱦᱟᱸ ᱠᱚ ᱧᱮᱞᱛᱮ ᱟᱹᱰᱤ ᱨᱟᱹᱥᱠᱟᱹ ᱢᱚᱱᱮ ᱡᱤᱣᱤ ᱨᱮ ᱨᱟᱹᱥᱠᱟᱹ ᱦᱤᱡᱩᱜᱼᱟ ᱢᱚᱱᱮ ᱡᱤᱣᱤ ᱨᱮ ᱠᱩᱥᱤ ᱵᱩᱡᱷᱟᱹᱜᱼᱟ ᱱᱚᱝᱠᱟᱱᱟᱜ ᱡᱮᱢᱚᱱ ᱢᱩᱠᱩᱴᱢᱚᱱᱤᱯᱩᱨ ᱰᱮᱢ ᱢᱮᱱᱟᱜᱼᱟ ᱚᱱᱟ ᱰᱮᱢ ᱨᱮᱱᱟᱜ ᱡᱟᱦᱟᱸ ᱢᱟᱱᱮᱧ ᱠᱩᱥᱤᱭᱟᱜ ᱞᱮᱠᱟᱱᱟᱜ ᱡᱟᱦᱟᱸ ᱧᱮᱞ ᱥᱮ ᱡᱟᱦᱟᱸ ᱠᱚ ᱚᱱᱟ ᱴᱷᱟᱶ ᱨᱮ ᱧᱮᱞᱚᱜ ᱞᱮᱠᱟᱱ ᱡᱟᱦᱟᱸ ᱠᱚ ᱡᱤᱱᱤᱥ ᱠᱚ ᱢᱮᱱᱟᱜᱼᱟ ᱧᱮᱞ ᱞᱮᱠᱟ ᱡᱟᱦᱟᱸ ᱡᱤᱱᱤᱥ ᱠᱚ ᱢᱮᱱᱟᱜᱼᱟ ᱱᱚᱣᱟ ᱠᱚᱫᱚ ᱟᱹᱰᱤᱧ ᱠᱩᱥᱤᱭᱟᱜ ᱛᱮᱦᱮᱡ ᱟᱨ ᱚᱱᱟ ᱠᱷᱟᱹᱛᱤᱨ ᱜᱮ ᱤᱧᱫᱚ ᱚᱱᱟᱠᱚ ᱡᱟᱭᱜᱟ ᱨᱮ ᱥᱮᱱᱚᱜ ᱦᱚᱸ ᱥᱟᱱᱟᱧ ᱜᱮ ᱛᱟᱦᱮᱡ ᱚᱱᱠᱟᱱᱟᱜ ᱡᱟᱭᱜᱟ ᱠᱚ ᱢᱩᱫᱽᱨᱮ ᱡᱮᱢᱚᱱ ᱟᱨᱚ ᱟᱡᱚᱫᱤᱭᱟᱹ ᱵᱩᱨᱩ ᱢᱮᱱᱟᱜᱼᱟ ᱞᱩᱜᱩ ᱵᱩᱨᱩ ᱜᱷᱟᱱᱴᱟ ᱵᱟᱲᱮ ᱢᱮᱱᱟᱜᱼᱟ ᱫᱷᱚᱨᱚᱢ ᱴᱷᱟᱶ ᱫᱷᱚᱨᱚᱢ ᱴᱷᱟᱶ ᱨᱮ ᱫᱷᱟᱨᱚᱢ ᱴᱷᱟᱶ ᱢᱩᱫᱽᱨᱮ ᱚᱱᱟ ᱥᱟᱶ ᱥᱟᱶᱛᱮ ᱟᱡᱚᱫᱤᱭᱟᱹ ᱵᱩᱨᱩ ᱵᱩᱨᱩ ᱪᱚᱴ ᱠᱚᱨᱮ ᱡᱮᱢᱚᱱ ᱫᱟᱹᱨᱮ ᱱᱟᱹᱲᱤ ᱡᱤᱵᱽ ᱡᱤᱭᱟᱹᱞᱤ ᱱᱚᱣᱟ ᱠᱚ ᱧᱮᱞ ᱠᱚᱫᱚ ᱟᱹᱰᱤᱧ ᱠᱩᱥᱤᱭᱟᱜᱼᱟ ᱟᱨ ᱚᱱᱟ ᱠᱚ ᱧᱮᱞ ᱠᱟᱛᱮ ᱢᱚᱱᱮ ᱡᱤᱣᱤ ᱠᱚᱨᱮ ᱦᱚᱸ ᱟᱹᱰᱤᱜᱟᱱ ᱨᱟᱹᱥᱠᱟᱹ ᱠᱚᱦᱚᱸ ᱥᱟᱨᱥᱟᱜ ᱜᱮᱭᱟ ᱥᱮ ᱥᱤᱨᱡᱟᱹᱜ ᱜᱮᱭᱟ ᱱᱚᱣᱟ ᱵᱟᱵᱚᱼᱛᱮ ᱤᱧᱟᱹᱜ ᱠᱩᱥᱤᱭᱟᱜ ᱫᱚ ᱱᱚᱣᱟ ᱠᱚᱜᱮ